ᱡᱚᱦᱟᱨ ᱜᱮ ᱡᱷᱚᱛᱚ ᱜᱟᱶᱛᱟ ᱨᱮᱱ ᱠᱚᱲᱟ ᱠᱚ ᱛᱮᱹᱦᱮᱹᱧ ᱟᱵᱚ ᱱᱚᱸᱰᱮ ᱵᱚᱱ ᱦᱮᱡ ᱥᱮᱴᱮᱨ ᱟᱠᱟᱱ ᱡᱷᱚᱛᱚ ᱦᱚᱲ ᱟᱵᱚᱣᱟᱜ ᱠᱷᱮᱞᱳᱸᱰ ᱱᱤᱭᱟᱹ ᱵᱚᱱ ᱛᱷᱚᱲᱟ ᱵᱚᱱ ᱟᱞᱳᱪᱚᱱᱟᱭ ᱢᱟ ᱡᱟᱛᱮ ᱯᱚᱨᱚᱵᱚᱨᱛᱤ ᱠᱟᱞ ᱨᱮ ᱟᱵᱚᱣᱟᱜ ᱠᱷᱮᱞᱳᱸᱰ ᱟᱰᱤ ᱞᱟᱦᱟᱱᱛᱤ ᱥᱮᱫ ᱪᱟᱞᱟᱜ ᱢᱟ ᱟᱨ ᱟᱵᱚᱣᱟᱜ ᱟᱵᱚᱨᱮᱱ ᱦᱚᱲ ᱦᱚᱲ ᱠᱚᱲᱟ ᱠᱚ ᱡᱟᱛᱮ ᱟᱰᱤ ᱞᱟᱦᱟᱱᱛᱤ ᱥᱮᱫ ᱪᱟᱞᱟᱣ ᱠᱟᱛᱮᱫ ᱡᱟᱦᱟᱸᱱᱟᱜ ᱟᱠᱚᱣᱟᱜ ᱠᱮᱨᱤᱭᱟᱨ ᱵᱮᱱᱟᱜ ᱢᱟ ᱮᱵᱚᱝ ᱩᱝᱠᱩ ᱦᱚᱸ ᱦᱚᱲ ᱦᱳᱭᱮ ᱡᱩᱫᱤ ᱤᱱᱴᱟᱨᱱᱮᱥᱱᱮᱞ ᱞᱮᱵᱮᱞ ᱠᱚ ᱜᱟᱛᱮᱜ ᱠᱷᱟᱱᱛᱟᱦᱞᱮ ᱟᱵᱚᱣᱟᱜ ᱫᱚᱚᱱᱟ ᱫᱚ ᱜᱚᱨᱵᱚ ᱦᱳᱭᱳᱜᱼᱟ ᱛᱚ ᱠᱟᱛᱷᱟ ᱫᱚ ᱱᱤᱭᱟᱹᱜᱮ ᱦᱳᱭᱳᱜ ᱠᱟᱱᱟ ᱟᱵᱚᱣᱟᱜ ᱡᱟᱦᱟᱸᱴᱟᱜ ᱮᱠᱷᱚᱱ ᱟᱯᱟᱛᱚᱛᱚ ᱠᱮᱞᱟᱯ ᱵᱟᱱᱩᱜᱼᱟ ᱯᱨᱚᱛᱷᱚᱢᱚᱛᱚ ᱟᱵᱚᱣᱟᱜ ᱠᱟᱢᱤ ᱠᱟᱱᱟ ᱡᱚᱛᱚ ᱦᱚᱲ ᱢᱤᱫ ᱡᱳᱴ ᱠᱟᱛᱮᱫ ᱢᱤᱫ ᱴᱮᱱ ᱠᱮᱞᱟᱯ ᱵᱮᱱᱟᱣ ᱨᱮᱭᱟᱜ ᱵᱚᱱ ᱟᱯᱤᱞᱟ ᱟᱨ ᱡᱩᱫᱤ ᱢᱤᱫ ᱫᱷᱟᱣ ᱡᱩᱫᱤ ᱠᱮᱞᱟᱯ ᱦᱩᱭᱞᱮᱱ ᱠᱷᱟᱱ ᱠᱮᱞᱟᱯ ᱨᱮᱭᱟᱜ ᱨᱮᱜᱤᱥᱴᱮᱥᱚᱱ ᱱᱟᱢᱵᱟᱨ ᱛᱟᱦᱮᱱᱟ ᱥᱟᱶ ᱥᱟᱶᱛᱮ ᱟᱵᱚ ᱠᱮᱞᱟᱯ ᱫᱤᱠ ᱛᱷᱮᱠᱮ ᱥᱚᱨᱠᱟᱨ ᱫᱤᱠ ᱛᱷᱮᱠᱮ ᱡᱷᱚᱛᱚᱣᱟᱜ ᱜᱮ ᱥᱩᱵᱤᱫᱷᱟ ᱵᱚᱱ ᱧᱟᱢᱟ ᱪᱮᱫᱟᱜ ᱡᱮ ᱟᱵᱚᱣᱟᱜ ᱠᱮᱞᱟᱯ ᱛᱟᱦᱮᱱ ᱠᱷᱟᱱ ᱜᱮ ᱥᱚᱨᱠᱟᱨ ᱦᱚᱸ ᱴᱷᱤᱠ ᱥᱩᱵᱤᱫᱷᱟᱭ ᱮᱢ ᱛᱮ ᱵᱟᱫᱽᱫᱷᱚ ᱦᱳᱭᱳᱜ ᱛᱟᱭᱟ ᱟᱨ ᱠᱮᱞᱟᱯ ᱵᱟᱝ ᱛᱟᱦᱮᱞᱮᱱ ᱠᱷᱟᱱ ᱫᱚ ᱡᱮᱢᱚᱱ ᱱᱤᱛᱚᱜ ᱵᱟᱱᱩᱜᱼᱟ ᱱᱤᱛᱚᱜ ᱟᱵᱚ ᱥᱩᱵᱤᱫᱷᱟ ᱵᱟᱵᱚᱱ ᱧᱟᱢᱮᱫᱼᱟ ᱵᱟᱵᱚᱱ ᱧᱟᱢᱮᱫ ᱠᱟᱱᱛᱮ ᱟᱵᱚ ᱡᱟᱦᱟᱸᱨᱮᱜᱮ ᱦᱟᱸᱰᱮ ᱱᱟᱸᱰᱮ ᱵᱚᱱ ᱜᱟᱛᱮᱜ ᱠᱟᱱᱟ ᱠᱤᱱᱛᱩ ᱚᱱᱟ ᱫᱚ ᱥᱩᱫᱩ ᱜᱟᱛᱮᱜ ᱜᱮ ᱦᱩᱭᱩᱜ ᱠᱟᱱᱟ ᱟᱨ ᱚᱱᱟ ᱜᱟᱛᱮᱜ ᱨᱮᱭᱟᱜ ᱥᱩᱫᱷᱩ ᱨᱮᱭᱟᱜ ᱡᱟᱦᱟᱸᱴᱟᱜ ᱨᱟᱹᱥᱠᱟᱹ ᱨᱟᱹᱥᱠᱟᱹᱜᱮ ᱵᱩᱡᱷᱟᱹᱜ ᱠᱟᱱᱟ ᱠᱤᱱᱛᱩ ᱡᱟᱦᱟᱸᱴᱟᱜ ᱡᱮ ᱢᱤᱫ ᱴᱮᱱ ᱯᱞᱮᱭᱟᱨ ᱥᱮ ᱢᱤᱫ ᱴᱮᱱ ᱟᱵᱚ ᱞᱮᱠᱟᱱ ᱟᱵᱚ ᱟᱛᱩᱨᱮᱱ ᱵᱟᱲᱟᱭ ᱜᱤᱭᱟᱹᱧ ᱟᱭᱢᱟ ᱜᱟᱛᱮ ᱠᱚᱲᱟ ᱠᱚ ᱢᱮᱱᱟᱜ ᱠᱚᱣᱟ ᱡᱟᱦᱟᱸᱭ ᱠᱚ ᱟᱰᱤ ᱵᱷᱟᱜᱮ ᱠᱚ ᱜᱟᱛᱮᱜᱼᱟ ᱡᱮ ᱩᱝᱠᱩ ᱟᱨᱦᱚᱸ ᱞᱟᱦᱟᱱᱛᱤ ᱥᱮᱫ ᱠᱚ ᱪᱟᱞᱟᱣ ᱫᱟᱲᱮᱭᱟᱜᱼᱟ ᱚᱱᱟ ᱫᱚ ᱠᱤᱱᱛᱩ ᱟᱫᱚ ᱵᱟᱝ ᱦᱳᱭᱳᱜ ᱠᱟᱱᱟ ᱛᱚ ᱠᱟᱛᱷᱟ ᱫᱚ ᱱᱚᱝᱠᱟ ᱮᱱᱟ ᱡᱮ ᱡᱟᱛᱮ ᱱᱤᱭᱟᱹ ᱠᱚ ᱦᱳᱭᱳᱜᱼᱟ ᱚᱱᱟᱨᱮᱭᱟᱜ ᱟᱞᱳᱪᱚᱱᱟ ᱵᱤᱥᱚᱭ ᱱᱚᱸᱰᱮ ᱫᱚᱦᱚ ᱦᱳᱭ ᱟᱠᱟᱱᱟ ᱡᱟᱛᱮ ᱞᱟᱦᱟᱱᱟᱜ ᱫᱤᱱ ᱨᱮ ᱡᱟᱦᱟᱸᱱᱟᱜ ᱚᱥᱵᱤᱫᱷᱟ ᱵᱟᱝ ᱦᱳᱭᱳᱜ ᱥᱮ ᱟᱵᱚᱨᱮᱱ ᱡᱟᱦᱟᱸᱭ ᱠᱟᱴᱤᱡ ᱠᱚᱠᱚ ᱛᱟᱦᱮᱱ ᱩᱝᱠᱩ ᱡᱟᱛᱮ ᱥᱳᱢᱳᱭ ᱨᱮ ᱡᱷᱚᱛᱚᱣᱟᱜ ᱠᱚ ᱥᱟᱵ ᱫᱟᱲᱮᱭᱟᱜ ᱚᱱᱟ ᱞᱟᱜᱤᱫ ᱛᱮᱜᱮ ᱫᱟᱭᱤᱛᱛᱚ ᱫᱚ ᱟᱵᱚ ᱵᱚᱱ ᱦᱟᱛᱟᱣᱟ ᱟᱨ ᱥᱟᱶ ᱥᱟᱶᱛᱮ ᱱᱚᱰᱮ ᱜᱮ ᱡᱩᱫᱤ ᱟᱵᱚᱣᱟᱜ ᱜᱟᱶᱛᱟ ᱛᱚᱨᱚᱯ ᱛᱷᱮᱠᱮ ᱠᱮᱞᱟᱯ ᱦᱳᱭ ᱠᱟᱛᱮᱫ ᱡᱩᱫᱤ ᱜᱟᱛᱮᱜ ᱮᱢᱟᱱ ᱠᱚᱵᱚᱱ ᱟᱲᱟᱜ ᱦᱚᱪᱚ ᱞᱮᱠᱷᱟᱱ ᱛᱟᱦᱚᱞᱮ ᱱᱚᱝᱠᱟᱱᱟᱜ ᱯᱨᱚᱥᱛᱟᱵᱽ ᱵᱚᱱ ᱫᱚᱦᱚᱭᱟ ᱥᱮ ᱚᱝᱠᱟᱱᱟᱜ ᱜᱟᱞᱢᱟᱨᱟᱣ ᱵᱚᱱ ᱫᱚᱦᱚᱭᱟ ᱪᱚᱴ ᱠᱷᱚᱱ ᱪᱚᱴ ᱞᱟᱴᱩ ᱞᱟᱴᱩ ᱠᱮᱞᱟᱯ ᱠᱷᱚᱱ ᱡᱟᱛᱮ ᱩᱝᱠᱩ ᱥᱮᱱᱟᱜ ᱦᱚᱸᱵᱚᱱ ᱢᱮᱹᱞ ᱠᱟᱛᱮᱫ ᱵᱚᱱ ᱛᱟᱦᱮᱱᱼᱟ ᱟᱨ ᱮᱵᱚᱝ ᱩᱝᱠᱩ ᱥᱚᱝᱜᱮ ᱦᱚᱸ ᱡᱟᱦᱟᱸᱴᱟᱜ ᱯᱚᱨᱤᱪᱚᱭ ᱵᱚᱱ ᱫᱚᱦᱚ ᱞᱮᱠᱷᱟᱱ ᱟᱵᱚᱣᱟᱜ ᱠᱮᱞᱟᱯ ᱠᱷᱚᱱ ᱡᱮ ᱵᱷᱟᱜᱮ ᱵᱷᱟᱜᱮ ᱜᱟᱛᱤ ᱵᱚᱱ ᱠᱚᱨᱟᱣ ᱫᱟᱲᱮᱭᱟᱜ ᱠᱷᱟᱱ ᱛᱟᱦᱞᱮ ᱚᱸᱰᱮ ᱠᱷᱚᱱ ᱦᱚᱸ ᱟᱵᱚ ᱢᱤᱫ ᱴᱮᱱ ᱯᱨᱚᱥᱛᱟᱵᱽ ᱫᱚ ᱱᱤᱭᱟᱹ ᱜᱮᱵᱚᱱ ᱫᱚᱦᱚᱭᱟ ᱡᱮ ᱡᱟᱛᱮ ᱢᱚᱸᱡᱽ ᱢᱚᱸᱡᱽ ᱯᱞᱮᱭᱟᱨ ᱡᱟᱛᱮ ᱠᱚ ᱨᱟᱠᱟᱵᱚᱜ ᱮᱵᱚᱝ ᱞᱟᱴᱩ ᱞᱟᱴᱩ ᱡᱟᱦᱟᱸᱨᱮ ᱠᱮᱞᱟᱯ ᱠᱚ ᱢᱮᱱᱟᱜ ᱠᱟᱫᱟ ᱡᱮᱢᱚᱱ ᱱᱤᱛᱚᱜ ᱟᱭ ᱮᱥ ᱮᱞ ᱦᱳᱭᱳᱜ ᱠᱟᱱᱟ ᱚᱱᱟ ᱠᱚ ᱠᱮᱞᱟᱯ ᱨᱮᱦᱚᱸ ᱩᱝᱠᱩ ᱠᱚ ᱜᱟᱛᱮ ᱫᱟᱲᱮᱭᱟᱜ ᱢᱟ ᱥᱮ ᱟᱵᱚᱣᱟᱜ ᱠᱮᱞᱟᱯ ᱫᱟᱨᱟᱭ ᱛᱮ ᱞᱟᱴᱩ ᱠᱮᱞᱟᱯ ᱨᱮ ᱡᱟᱛᱮ ᱪᱟᱸᱥ ᱠᱚ ᱧᱟᱢ ᱢᱟ ᱛᱚ ᱟᱵᱚᱣᱟᱜ ᱯᱨᱚᱛᱷᱚᱢᱚᱛᱚ ᱠᱟᱢᱤ ᱫᱚ ᱱᱤᱭᱟᱹ ᱠᱟᱱ ᱜᱮᱭᱟ ᱡᱮ ᱠᱮᱞᱟᱯ ᱢᱤᱫ ᱴᱮᱡ ᱵᱮᱱᱟᱣ ᱠᱟᱛᱮᱜ ᱜᱟᱛᱮᱜ ᱵᱚᱱ ᱟᱲᱟᱜ ᱦᱚᱪᱚᱭ ᱢᱟ ᱟᱨ ᱚᱱᱟ ᱜᱟᱛᱮᱜ ᱠᱷᱚᱱ ᱜᱮ ᱢᱤᱫ ᱴᱮᱱ ᱞᱟᱴᱩ ᱡᱟᱦᱟᱸᱴᱟᱜ ᱡᱟᱛᱮ ᱯᱞᱮᱭᱟᱨ ᱮ ᱨᱟᱠᱟᱵᱚᱜ ᱮᱵᱚᱝ ᱞᱟᱴᱩ ᱡᱟᱦᱟᱸᱴᱷᱮᱱ ᱢᱤᱫ ᱦᱚᱲᱟᱜ ᱡᱟᱛᱮ ᱩᱱᱱᱚᱛᱤ ᱦᱳᱭᱳᱜ ᱛᱟᱭ ᱢᱟ ᱚᱱᱟ ᱵᱚᱱ ᱪᱤᱱᱛᱟᱭᱟ ᱟᱨ ᱤᱱᱟᱹᱜᱮ ᱯᱨᱚᱥᱛᱟᱵᱽ ᱵᱚᱱ ᱫᱚᱦᱚᱭᱟ ᱱᱤᱭᱟᱹ ᱠᱷᱮᱞ ᱨᱮ ᱡᱟᱛᱮ ᱡᱷᱚᱛᱚᱣᱟᱜ ᱜᱮ ᱡᱮᱱᱚ ᱟᱰᱤ ᱢᱚᱸᱡᱽ ᱛᱮ ᱦᱳᱭᱳᱜ ᱢᱟ ᱮᱵᱚᱝ ᱟᱵᱚᱣᱟᱜ ᱡᱟᱦᱟᱸᱴᱟᱜ ᱥᱟᱱᱛᱟᱞ ᱥᱚᱢᱟᱡᱽ ᱛᱟᱦᱮᱱᱟ ᱚᱱᱟ ᱞᱟᱦᱟᱜᱼᱟ ᱮᱵᱚᱝ ᱥᱟᱱᱛᱟᱞ ᱥᱚᱢᱟᱡᱽ ᱨᱮᱭᱟᱜ ᱢᱤᱫ ᱴᱮᱱ ᱜᱟᱛᱮ ᱠᱚᱲᱟ ᱥᱮ ᱢᱤᱫ ᱴᱟᱝ ᱠᱷᱮᱞᱳᱰ ᱠᱚᱲᱟᱭ ᱛᱟᱦᱮᱱ ᱠᱷᱟᱱ ᱩᱱᱤ ᱦᱚᱸ ᱛᱚᱠᱷᱚᱱ ᱥᱮ ᱡᱷᱚᱛᱚ ᱦᱚᱲ ᱜᱮ ᱥᱟᱱᱛᱟᱲ ᱠᱚᱲᱟ ᱠᱩᱲᱤ ᱠᱚ ᱜᱚᱨᱵᱚᱜᱼᱟ ᱡᱮ ᱵᱟᱝᱢᱟ ᱢᱮᱱᱟᱜ ᱠᱚᱜᱮᱭᱟ ᱟᱵᱚᱨᱮᱱ ᱥᱟᱱᱛᱟᱞ ᱠᱚᱲᱟ ᱠᱚᱦᱚᱸ ᱡᱟᱦᱟᱸᱭ ᱠᱚ ᱤᱱᱴᱟᱨᱱᱮᱥᱮᱞ ᱤᱱᱴᱟᱨᱱᱮᱥᱱᱮᱞ ᱞᱮᱹᱵᱮᱹᱞ ᱨᱮᱠᱚ ᱜᱟᱛᱮᱜ ᱠᱟᱱ